ᱤᱧ ᱱᱤᱭᱟᱹ ᱜᱮᱧ ᱢᱮᱱᱮᱫᱟ ᱡᱮ ᱥᱤᱠᱷᱱᱟᱹᱛ ᱚᱵᱷᱟᱵ ᱛᱮ ᱡᱟᱦᱟᱸ ᱫᱚ ᱥᱚᱦᱚᱨ ᱠᱷᱚᱱ ᱟᱛᱳ ᱦᱚᱲᱟᱜ ᱨᱚᱲ ᱟᱲᱟᱝ ᱫᱟᱣ ᱱᱚᱣᱟ ᱟᱢᱟᱜ ᱡᱮᱛᱮᱫ ᱛᱟᱦᱮᱱ ᱱᱤᱭᱟᱹ ᱜᱮᱧ ᱢᱮᱱ ᱮᱫᱟ ᱟᱨ ᱟᱛᱳ ᱚᱲᱟᱜ ᱨᱮᱱ ᱡᱟᱦᱟᱸᱭ ᱜᱤᱫᱽᱨᱟᱹ ᱠᱚ ᱦᱳᱭᱛᱳ ᱴᱟᱠᱟ ᱯᱚᱭᱥᱟ ᱚᱵᱷᱟᱵ ᱛᱮ ᱥᱤᱠᱷᱱᱟᱹᱛ ᱵᱟᱠᱚ ᱪᱤᱫ ᱫᱟᱲᱮᱭᱟᱜ ᱠᱟᱱ ᱥᱮ ᱚᱞᱚᱜ ᱯᱟᱲᱦᱟᱜ ᱵᱟᱠᱚ ᱞᱟᱦᱟ ᱫᱟᱲᱮᱭᱟᱜ ᱠᱟᱱ ᱠᱷᱟᱡ ᱡᱟᱛᱮ ᱥᱚᱦᱚᱨ ᱨᱮᱱ ᱜᱤᱫᱽᱨᱟᱹ ᱞᱮᱠᱟ ᱜᱮ ᱨᱮᱸᱜᱮᱡ ᱦᱚᱲ ᱨᱮᱱ ᱜᱤᱫᱽᱨᱟᱹ ᱦᱚᱸ ᱡᱟᱛᱮ ᱢᱟ ᱱᱚᱝᱠᱟᱱ ᱟᱭᱢᱟ ᱨᱚᱠᱚᱢ ᱵᱮᱵᱚᱥᱛᱟ ᱛᱟᱦᱮᱸ ᱞᱮᱱ ᱠᱷᱟᱡ ᱦᱚᱲ ᱟᱛᱳ ᱦᱚᱲᱟᱜ ᱥᱮᱡ ᱛᱮ ᱵᱟᱝ ᱥᱚᱨᱠᱟᱨ ᱯᱟᱥᱴᱟ ᱥᱮᱡ ᱠᱷᱚᱡ ᱡᱟᱛᱮ ᱩᱱᱠᱩ ᱦᱚᱸ ᱱᱟᱭᱛᱮ ᱱᱟᱯᱟᱭ ᱛᱮ ᱢᱚᱡᱽ ᱛᱮ ᱯᱟᱲᱦᱟᱣ ᱠᱟᱛᱮ ᱞᱟᱹᱴᱩ ᱥᱤᱠᱷᱱᱟᱹᱛ ᱦᱟᱢᱮᱴ ᱠᱟᱛᱮ ᱩᱱᱠᱩ ᱦᱚᱸ ᱥᱚᱦᱚᱨ ᱨᱮᱱ ᱜᱤᱫᱽᱨᱟᱹ ᱠᱚ ᱞᱮᱠᱟ ᱜᱮ ᱡᱟᱛᱮ ᱚᱱᱱᱚ ᱡᱟᱭᱜᱟ ᱨᱮᱠᱚ ᱥᱮᱴᱮᱞ ᱫᱟᱲᱮᱭᱟᱜ ᱢᱟ ᱟᱨ ᱢᱚᱡᱽ ᱠᱚ ᱛᱟᱦᱮᱱᱢᱟ ᱱᱤᱭᱟᱹ ᱜᱮ ᱤᱧᱟᱹᱜ ᱵᱚᱠᱛᱚᱵᱵᱚ